ᱤᱧ ᱫᱚ ᱥᱟᱱᱛᱟᱞᱤ ᱠᱟᱞᱪᱟᱨ ᱨᱮᱱᱟᱜ ᱮᱱᱮᱡ ᱥᱮᱨᱮᱧ ᱟᱹᱰᱤ ᱢᱚᱸᱡ ᱤᱧ ᱠᱩᱥᱤᱭᱟᱜᱼᱟ ᱡᱟᱸᱦᱟ ᱫᱚ ᱠᱚᱲᱟ ᱠᱚᱣᱟᱜ ᱦᱩᱭᱩᱜ ᱠᱟᱱᱟ ᱫᱟᱸᱥᱟᱭ ᱠᱟᱨᱟᱢ ᱟᱨ ᱠᱩᱲᱤ ᱠᱚᱣᱟᱜ ᱫᱚ ᱦᱩᱭᱩᱜ ᱠᱟᱱᱟ ᱫᱚᱝ ᱞᱟᱜᱽᱲᱮ ᱵᱟᱦᱟ ᱥᱚᱨᱦᱟᱭ ᱡᱟᱦᱟᱸ ᱱᱤᱭᱟᱹ ᱠᱚ ᱮᱱᱮᱡ ᱫᱚ ᱟᱵᱚ ᱟᱵᱚᱣᱟᱜ ᱵᱟᱯᱞᱟ ᱠᱚᱨᱮᱜ ᱥᱮ ᱵᱤᱵᱷᱤᱱᱱᱚ ᱯᱩᱡᱟᱹ ᱯᱚᱨᱚᱵᱽ ᱠᱚᱨᱮ ᱟᱹᱰᱤ ᱢᱚᱸᱡ ᱵᱚ ᱢᱟᱱᱮ ᱮᱱᱮᱡ ᱢᱟᱫᱽᱫᱷᱚᱢ ᱛᱮᱵᱚᱱ ᱯᱚᱨᱤᱪᱟᱞᱚᱱᱟᱭᱟ ᱱᱤᱭᱟᱹ ᱠᱚ ᱮᱱᱮᱡ ᱫᱚ ᱟᱹᱰᱤ ᱢᱚᱸᱡ ᱟᱹᱭᱠᱟᱹᱜᱼᱟ ᱟᱵᱚ ᱥᱟᱱᱛᱟᱞᱤ ᱟᱹᱨᱤᱪᱟᱹᱞᱤ ᱨᱮᱱᱟᱜ ᱫᱚ